ᱛᱮᱦᱤᱧ ᱫᱚ ᱱᱚᱣᱟ ᱟᱞᱮ ᱟᱹᱛᱩ ᱫᱷᱟᱨᱮ ᱯᱟᱥᱮ ᱠᱚᱨᱮ ᱚᱱᱮᱠᱴᱟ ᱜᱮ ᱢᱮᱱᱟᱜᱼᱟ ᱮᱠᱮᱱ ᱟᱞᱮ ᱟᱹᱛᱩ ᱨᱮᱫᱚ ᱵᱟᱹᱱᱩᱜ ᱠᱟᱫᱟ ᱤᱧᱟᱹᱝ ᱡᱮᱢᱚᱱ ᱟᱞᱮ ᱟᱹᱛᱩ ᱨᱮᱦᱚᱸ ᱰᱨᱮᱱ ᱰᱨᱮᱱ ᱜᱟᱰᱟ ᱦᱩᱭᱩᱜ ᱞᱟᱹᱜᱤᱫ ᱛᱮ ᱡᱮᱢᱚᱱ ᱥᱚᱨᱠᱟᱨᱱ ᱴᱷᱮᱱ ᱠᱷᱚᱡ ᱦᱟᱛᱟᱣ ᱦᱩᱭᱩᱜᱼᱟ ᱡᱮᱢᱚᱱ ᱵᱟᱝᱠᱷᱟᱱ ᱟᱹᱛᱩ ᱟᱹᱛᱩ ᱡᱮᱢᱚᱱ ᱡᱚᱛᱚ ᱠᱚᱴᱷᱮᱱ ᱡᱚᱛᱚ ᱦᱚᱲ ᱯᱚᱭᱥᱟ ᱩᱴᱷᱟᱹᱣ ᱠᱟᱛᱮᱫ ᱡᱮᱢᱚᱱ ᱰᱨᱮᱱ ᱜᱟᱰᱟ ᱦᱩᱭᱩᱜ ᱨᱮᱱᱟᱜ ᱢᱤᱫᱴᱮᱱ ᱢᱤᱫᱴᱮᱱ ᱠᱚᱢᱤᱴᱤ ᱜᱚᱴᱷᱚᱱ ᱦᱩᱭᱩᱜᱼᱟ ᱡᱮᱢᱚᱱ ᱠᱚᱢᱤᱴᱤ ᱢᱤᱫᱴᱮᱱ ᱜᱚᱴᱷᱚᱱ ᱠᱟᱛᱮᱫ ᱚᱱᱟ ᱡᱮᱢᱚᱱ ᱰᱨᱮᱱ ᱜᱟᱰᱟ ᱦᱩᱭᱩᱜ ᱦᱩᱭᱩᱜ ᱦᱩᱭᱩᱜ ᱢᱟ ᱢᱮᱱᱛᱮ ᱡᱚᱛᱚ ᱡᱚᱛᱚ ᱠᱚ ᱵᱩᱡᱷᱟᱹᱣ ᱟᱠᱚ ᱦᱩᱭᱩᱜᱼᱟ ᱮᱱᱠᱷᱟᱱ ᱜᱮ ᱰᱨᱮᱱ ᱜᱟᱰᱟ ᱫᱚ ᱫᱟᱜ ᱠᱚ ᱡᱮᱢᱚᱱ ᱰᱨᱮᱱ ᱜᱟᱰᱟ ᱛᱮᱜᱮ ᱞᱤᱝᱜᱤᱱ ᱢᱟ ᱵᱚᱡᱽᱨᱚ ᱯᱚᱫᱟᱨᱛᱷᱚ ᱠᱚ ᱡᱮᱢᱚᱱ ᱟᱞᱚ ᱛᱟᱦᱮᱱᱚᱜ ᱮᱱᱠᱷᱟᱱ ᱜᱮ ᱱᱚᱰᱮᱱ ᱰᱨᱮᱱ ᱜᱟᱰᱟ ᱨᱮᱱᱟᱜ ᱫᱟᱜ ᱫᱚ ᱠᱩᱞᱦᱤ ᱠᱚᱨᱮ ᱡᱮᱱᱚ ᱟᱞᱚ ᱛᱟᱦᱮᱱ ᱢᱟ